ᱟᱞᱮ ᱟᱹᱛᱩ ᱫᱚ ᱵᱟᱡᱟᱨ ᱠᱷᱚᱱ ᱟᱹᱰᱤ ᱥᱟᱺᱜᱤᱧ ᱵᱷᱤᱛᱨᱤ ᱨᱮ ᱢᱮᱱᱟᱜᱼᱟ ᱚᱱᱟ ᱤᱭᱟᱹ ᱛᱮ ᱟᱞᱮ ᱥᱮᱫ ᱫᱚ ᱪᱟᱞᱟᱜ ᱦᱤᱡᱩᱜ ᱨᱮᱭᱟᱜ ᱵᱟᱥ ᱦᱚᱸ ᱢᱚᱡᱽ ᱛᱮ ᱥᱩᱵᱤᱫᱷᱟ ᱵᱟᱹᱱᱩᱜᱼᱟ ᱠᱷᱟᱹᱞᱤ ᱢᱤᱫᱴᱮᱱ ᱜᱮ ᱫᱩᱢᱠᱟ ᱪᱟᱞᱟᱜ ᱞᱟᱹᱜᱤᱫ ᱵᱟᱥ ᱢᱮᱱᱟᱜ ᱟᱠᱟᱫᱼᱟ ᱟᱨ ᱢᱤᱫᱴᱮᱱ ᱡᱟᱛᱨᱟ ᱪᱟᱞᱟᱜ ᱞᱟᱹᱜᱤᱫ ᱦᱮᱱᱟᱜᱼᱟ ᱢᱮᱱᱠᱷᱟᱱ ᱚᱱᱟ ᱨᱮᱦᱚᱸ ᱟᱜᱟᱨ ᱵᱟᱢ ᱧᱟᱢ ᱞᱮᱠᱷᱟᱱ ᱚᱱᱟ ᱵᱟᱥ ᱛᱟᱦᱚᱞᱮ ᱟᱢᱫᱚ ᱪᱤᱠᱟᱹᱢ ᱨᱩᱣᱟᱹᱲᱚᱜᱼᱟ ᱤᱱᱟᱹᱜᱮ ᱟᱞᱮᱭᱟᱜ ᱫᱚ ᱟᱹᱰᱤ ᱚᱥᱩᱵᱤᱫᱷᱟ ᱢᱮᱱᱟᱜ ᱟᱠᱟᱫᱼᱟ ᱡᱟᱛᱟᱭᱟᱛ ᱞᱟᱹᱜᱤᱫ ᱫᱚ